ᱟᱨ ᱱᱚᱣᱟ ᱠᱚᱨᱮ ᱢᱟᱨᱟᱜ ᱠᱚ ᱢᱮᱱᱟᱜ ᱠᱚᱣᱟ ᱩᱱᱠᱩ ᱚᱦᱚᱸ ᱢᱟᱱᱮ ᱟᱞᱮ ᱧᱮᱞ ᱦᱚᱸᱞᱮ ᱧᱮᱞ ᱟᱠᱟᱫ ᱠᱚᱜᱮᱭᱟ ᱢᱟᱱᱮ ᱧᱮᱞᱚᱜ ᱟᱠᱚ ᱟᱨᱚ ᱵᱤᱨ ᱪᱮᱬᱮ ᱫᱚᱢᱮ ᱢᱮᱱᱟᱜ ᱟᱠᱟᱜ ᱠᱚᱣᱟ ᱡᱤᱦᱩ ᱠᱟᱞᱟᱭ ᱮᱸᱜ ᱩᱱᱠᱩ ᱴᱤᱜ ᱴᱚᱲᱚᱜ ᱢᱟᱟ ᱯᱚᱛᱟᱢ ᱟᱨ ᱰᱷᱤᱯᱪᱩ ᱦᱳᱦᱮᱲ ᱟᱨ ᱢᱤᱨᱩ ᱠᱚ ᱱᱩᱠᱩ ᱠᱚᱫᱚ ᱡᱚᱛᱚ ᱱᱚᱣᱟ ᱯᱷᱚᱞᱰᱚᱞ ᱡᱤᱱᱤᱥ ᱠᱚ ᱡᱚᱢᱟ ᱥᱚᱥᱚᱵᱤᱞᱤ ᱟᱨ ᱤᱭᱟᱹ ᱠᱚ ᱥᱚᱥᱚ ᱵᱤᱞᱤᱜᱮ ᱵᱤᱥᱮᱥ ᱫᱚ ᱟᱨ ᱯᱟᱠᱟᱲᱮ ᱯᱟᱠᱟᱲᱮ ᱠᱚ ᱥᱚᱥᱚ ᱠᱚ ᱛᱟᱨᱯᱚᱨ ᱟᱨᱚ ᱵᱤᱵᱷᱤᱱᱱᱚ ᱟᱨᱚ ᱵᱤᱨ ᱨᱮ ᱟᱱᱟᱜᱼᱟ ᱚᱱᱟᱠᱚ ᱡᱚᱢ ᱠᱟᱛᱮᱫ ᱠᱚ ᱛᱟᱦᱮᱱᱟ ᱩᱱᱠᱩ ᱠᱚᱫᱚ ᱧᱮᱞ ᱦᱩᱭ ᱠᱟᱱᱟ ᱚᱵᱚᱥᱥᱳᱭ ᱩᱱᱠᱩ ᱫᱚ ᱢᱟᱛᱨᱚ ᱩᱱᱠᱩ ᱦᱳᱦᱮᱲ ᱮᱢᱟᱱᱫᱚ ᱩᱱᱠᱩ ᱫᱚ ᱵᱟᱨᱭᱟ ᱠᱟᱛᱮᱫ ᱜᱮᱠᱚ ᱵᱤᱞᱤᱭᱟ ᱩᱱᱠᱩ ᱟᱨ ᱢᱟᱨᱟᱜ ᱫᱚ ᱯᱩᱱᱭᱟᱹ ᱢᱚᱬᱮ ᱜᱚᱴᱮᱱ ᱪᱷᱚᱴᱤ ᱫᱷᱟᱹᱨᱤᱡ ᱠᱚ ᱵᱤᱞᱤᱭᱟ ᱛᱚᱵᱮ ᱩᱱᱠᱩ ᱫᱚ ᱱᱚᱣᱟ ᱧᱮᱞ ᱫᱚᱞᱮ ᱧᱮᱞ ᱟᱠᱟᱫ ᱠᱚᱣᱟ ᱵᱟᱝ ᱠᱚ ᱥᱟᱵ ᱦᱚᱪᱚᱣᱟᱜᱼᱟ ᱠᱟᱹᱴᱤᱡ ᱯᱷᱟᱨᱟᱠ ᱧᱚᱜ ᱨᱮᱜᱮ ᱠᱚ ᱛᱟᱦᱮᱱᱟ ᱩᱱᱠᱩ ᱫᱚ ᱫᱟᱨᱮ ᱪᱚᱴᱨᱮ ᱩᱱᱠᱩ ᱠᱚᱣᱟᱜ ᱡᱚᱢᱟᱜ ᱫᱚ ᱩᱱᱠᱩ ᱵᱤᱧ ᱠᱤᱫᱤᱧ ᱥᱮᱸᱜᱮᱞ ᱢᱟᱨᱢᱟᱨ ᱩᱱᱠᱩ ᱜᱮ ᱩᱱᱠᱩᱣᱟᱜ ᱠᱷᱟᱫᱽᱫᱚ ᱛᱟᱠᱚ ᱫᱚ ᱢᱟᱨᱟᱜ ᱟᱜ ᱫᱚ ᱥᱮᱭ ᱨᱚᱠᱚᱢᱜᱮ ᱩᱱᱠᱩ ᱦᱚᱸᱞᱮ ᱧᱮᱞ ᱵᱟᱲᱟ ᱠᱚᱜᱮᱭᱟ ᱟᱨ ᱱᱩᱠᱩ ᱪᱮᱬᱮ ᱪᱤᱯᱨᱩᱫ ᱡᱟᱦᱟᱸ ᱢᱮᱱᱟᱜ ᱟᱠᱟᱫ ᱠᱚᱣᱟ ᱩᱱᱠᱩ ᱫᱚ ᱚᱱᱮ ᱯᱷᱚᱞ ᱰᱚᱞ ᱜᱮᱠᱚ ᱡᱚᱢᱟ ᱯᱩᱨᱟᱹ ᱸ ᱜᱳᱴᱟᱜᱮ ᱱᱚᱣᱟ ᱥᱩᱨ ᱥᱩᱨᱜᱮ ᱩᱱᱠᱩ ᱫᱚᱠᱚ ᱛᱟᱦᱮᱱᱟ ᱟᱨ ᱚᱲᱟᱜ ᱥᱩᱨ ᱠᱚᱨᱮ ᱜᱮᱞᱮ ᱧᱮᱞ ᱠᱚᱣᱟ ᱚᱱᱮᱠ ᱠᱤᱪᱷᱩ ᱟᱨᱚ ᱧᱩᱛᱩᱢ ᱠᱚ ᱩᱱᱟᱹᱜ ᱫᱷᱟᱹᱨᱤᱡ ᱫᱚ ᱵᱟᱹᱧ ᱫᱤᱥᱟᱹ ᱫᱟᱲᱮᱭᱟᱜ ᱠᱟᱱᱟ ᱛᱚ ᱚᱱᱮᱠ ᱢᱮᱱᱟᱜ ᱟᱠᱟᱫ ᱠᱚᱣᱟ ᱫᱚᱢᱮ ᱠᱚᱢᱜᱮ ᱫᱚᱢᱮ ᱜᱟᱱᱜᱮ ᱢᱮᱱᱟᱜ ᱠᱚᱣᱟ ᱫᱚᱢᱮ ᱪᱮᱬᱮ ᱫᱚ ᱢᱮᱱᱟᱜ ᱟᱠᱟᱫ ᱠᱚᱣᱟ ᱛᱚᱵᱮ ᱩᱱᱟᱹᱜ ᱧᱩᱛᱩᱢ ᱵᱟᱹᱧ ᱵᱩᱡᱽ ᱫᱟᱲᱮ ᱠᱟᱣᱫᱟ ᱚᱱᱟ ᱦᱚᱛᱮᱜ ᱛᱮᱜᱮ ᱛᱚ ᱛᱚᱵᱮ ᱡᱚᱢᱫᱚ ᱠᱷᱟᱹᱞᱤ ᱚᱱᱟ ᱠᱟᱹᱴᱤᱡ ᱠᱚᱫᱚ ᱯᱳᱠᱟᱢᱟᱠᱚᱲ ᱢᱟᱱᱮ ᱤᱭᱟᱹ ᱠᱚᱨᱮ ᱱᱟᱣᱟ ᱥᱟᱜᱮᱱ ᱥᱟᱠᱟᱢ ᱠᱚᱨᱮ ᱠᱚ ᱤᱩᱟᱹᱜᱼᱟ ᱛᱤᱡᱩᱜᱼᱟ ᱩᱱᱠᱩ ᱛᱤᱡᱩ ᱡᱚᱢ ᱠᱟᱛᱮᱫ ᱜᱮᱠᱚ ᱛᱟᱦᱮᱱᱟ ᱟᱫᱷᱮᱠ ᱠᱚᱫᱚ ᱟᱫᱷᱮᱠ ᱠᱚᱫᱚ ᱱᱚᱣᱟ ᱠᱷᱟᱹᱞᱤ ᱛᱮᱨᱮᱞ ᱛᱟᱨᱚᱵᱽ ᱟᱨ ᱥᱚᱥᱚ ᱟᱨ ᱵᱤᱵᱷᱤᱱᱱᱚ ᱡᱚ ᱫᱟᱨᱮ ᱢᱮᱱᱟᱜᱼᱟ ᱚᱱᱟ ᱠᱚᱨᱮᱠᱚ ᱡᱚ ᱡᱚᱢ ᱠᱟᱛᱮᱫ ᱠᱚ ᱛᱟᱦᱮᱱᱟ ᱚᱱᱟ ᱠᱚᱫᱩᱧ ᱧᱮᱞ ᱟᱠᱟᱫ ᱠᱚᱣᱟ